ᱦᱮᱞᱳ ᱰᱨᱟᱭᱵᱟᱨ ᱚᱠᱟᱨᱮ ᱢᱮᱱᱟᱢᱟ ᱚ ᱟᱞᱮ ᱦᱩᱱᱟᱹᱜ ᱞᱮ ᱪᱟᱞᱟᱜ ᱞᱮ ᱢᱮᱱᱮᱜᱼᱟ ᱟᱫᱚ ᱜᱟᱹᱰᱤ ᱵᱷᱟᱲᱟ ᱠᱚᱜᱮ ᱛᱤᱱᱟᱹᱜᱼᱮᱢ ᱦᱟᱛᱟᱣᱟ ᱱᱟᱜ ᱥᱟᱺᱜᱤᱧ ᱪᱟᱞᱟᱣ ᱦᱩᱭᱩᱜᱼᱟ ᱱᱚᱸᱰᱮ ᱠᱷᱚᱱᱟᱜ ᱟᱹᱰᱤ ᱡᱷᱟᱹᱞ ᱜᱮ ᱱᱟᱜ ᱚᱱᱠᱟ ᱫᱚ ᱴᱟᱴᱟ ᱥᱮᱫ ᱞᱮ ᱢᱮᱱᱮᱜᱼᱟ ᱪᱟᱞᱟᱣ ᱟᱫᱚ ᱛᱤᱱᱟᱹᱜ ᱱᱟᱜ ᱚᱱᱟ ᱯᱩᱭᱥᱟᱹ ᱠᱚᱜᱮᱢ ᱦᱟᱛᱟᱣᱟ ᱚᱱᱟ ᱠᱚ ᱠᱟᱹᱴᱤᱡᱽ ᱫᱚᱨᱠᱟᱨ ᱧᱚᱜ ᱦᱩᱭᱩᱜ ᱠᱟᱱᱟ ᱰᱷᱮᱨ ᱧᱚᱜ ᱜᱮ ᱪᱮ ᱠᱚᱢᱮᱢ ᱦᱟᱛᱟᱣ ᱚᱱᱟᱫᱚ ᱟᱢᱜᱮᱢ ᱞᱟᱹᱭᱟᱞᱮ ᱚᱱᱟ ᱦᱤᱥᱟᱹᱵᱽ ᱞᱮ ᱡᱚᱜᱟᱲ ᱠᱟᱛᱮᱫ ᱞᱮ ᱮᱢᱟᱢᱟ ᱟᱨ ᱵᱟᱝᱠᱷᱟᱱ ᱫᱚ ᱪᱮᱠᱟ ᱱᱟᱜ ᱵᱟᱵᱚ ᱯᱚᱴᱟᱼᱯᱩᱴᱤ ᱞᱮᱱᱠᱷᱟᱱ ᱫᱟᱢ ᱠᱚᱦᱚᱸ ᱟᱫᱚ ᱟᱢ ᱜᱮ ᱞᱟᱹᱭ ᱦᱩᱭᱟᱢᱟ ᱚᱸᱰᱮ ᱪᱟᱞᱟᱜ ᱢᱟ ᱱᱟᱜ ᱰᱷᱮᱨ ᱧᱚᱜ ᱜᱮ ᱯᱟᱞᱮᱫ ᱦᱟᱸᱜᱼᱮᱢ ᱢᱮᱱᱟ ᱚᱱᱠᱟ ᱫᱷᱟᱨᱟ ᱵᱩᱡᱷᱟᱹᱜ ᱠᱟᱱᱟ ᱥᱟᱺᱜᱤᱧ ᱦᱚᱸ ᱥᱟᱺᱜᱤᱧ ᱜᱮᱭᱟ ᱪᱮᱠᱟᱹᱛᱮ ᱦᱟᱸᱜ ᱛᱮᱞ ᱠᱷᱚᱨᱪᱟ ᱠᱚᱨᱮ ᱦᱟᱸᱜ ᱮᱢ ᱢᱮᱱᱟ ᱱᱟᱜ ᱰᱷᱮᱨ ᱧᱚᱜ ᱜᱮ ᱫᱚᱨᱠᱟᱨ ᱟᱫᱚ ᱚᱱᱟ ᱦᱤᱥᱟᱹᱵᱽ ᱜᱮ ᱞᱟᱹᱭ ᱠᱟᱜ ᱠᱷᱟᱱᱮᱢ ᱢᱟᱲᱟᱝ ᱨᱮ ᱚᱱᱟ ᱜᱮᱞᱮ ᱡᱚᱜᱟᱲ ᱫᱚᱦᱚᱭᱟ ᱚᱱᱟ ᱯᱚᱭᱥᱟᱹ ᱨᱮᱱᱟᱜ ᱜᱮ ᱦᱟᱸᱜ ᱱᱤᱛᱳᱜ ᱟᱢᱜᱮ ᱚᱱᱟᱫᱚ ᱞᱟᱹᱭ ᱧᱚᱜᱽ ᱢᱮ ᱱᱟᱜ ᱞᱚᱜᱚᱱ ᱫᱷᱟᱨᱟᱜᱮ ᱡᱮᱢ ᱞᱟᱹᱭᱟᱞᱮ ᱠᱷᱟᱱ ᱞᱮ ᱚᱱᱠᱟ ᱜᱮᱞᱮ ᱟᱞᱮ ᱦᱚᱸᱞᱮ ᱯᱩᱭᱥᱟᱹ ᱠᱚᱫᱚᱞᱮ ᱡᱚᱜᱟᱲ ᱠᱟᱛᱮᱫ ᱞᱮ ᱮᱢᱟᱢᱟ ᱵᱟᱢ ᱞᱟᱹᱭ ᱠᱷᱟᱱ ᱫᱚ ᱪᱤᱠᱟᱹ ᱚᱱᱟ ᱫᱚ ᱱᱟᱜ ᱞᱮ ᱡᱚᱜᱟᱲ ᱫᱟᱲᱮᱭᱟᱜᱼᱟ ᱪᱤᱠᱟᱹᱞᱮ ᱮᱢᱟᱢᱟ ᱟᱨ ᱚᱸᱰᱮ ᱠᱷᱚᱱᱜᱮ ᱛᱤᱱᱟᱹᱜ ᱱᱟᱜᱼᱮᱢ ᱫᱚᱨᱠᱟᱨᱚᱜ ᱠᱟᱱᱟ ᱫᱩᱥᱚ ᱛᱤᱱ ᱥᱚ ᱪᱮ ᱫᱩ ᱥᱚ ᱯᱚᱪᱟᱥ ᱥᱮ ᱫᱩ ᱥᱚ ᱛᱤᱱ ᱥᱚ ᱟᱢᱜᱮ ᱱᱟᱜ ᱚᱱᱟᱫᱚ ᱴᱷᱟᱹᱣᱠᱟᱹ ᱫᱷᱟᱨᱟ ᱞᱟᱹᱭ ᱢᱮ ᱤᱱᱟᱹ ᱫᱚ ᱚᱱᱠᱟ ᱡᱚᱜᱟᱲ ᱦᱟᱸᱜ ᱞᱮ ᱮᱢᱟᱢᱟ ᱪᱤᱠᱟᱹᱛᱮ ᱥᱟᱺᱜᱤᱧ ᱫᱷᱟᱨᱟᱜᱮ ᱦᱤᱡᱩᱜ ᱥᱮᱱᱚᱜ ᱨᱮ ᱠᱟᱹᱴᱤᱡᱽ ᱞᱟᱜᱟᱣ ᱧᱚᱜᱚᱜ ᱜᱮᱭᱟ ᱥᱮ ᱥᱟᱺᱜᱤᱧ ᱥᱮᱱᱚᱜ ᱫᱚ ᱥᱩᱨ ᱫᱷᱟᱨᱟ ᱢᱟ ᱥᱩᱨ ᱞᱮᱠᱟᱜᱮ ᱫᱟᱢ ᱯᱮ ᱦᱟᱛᱟᱣ ᱥᱟᱺᱜᱤᱧ ᱢᱟ ᱥᱟᱺᱜᱤᱧ ᱞᱮᱠᱟ ᱫᱟᱢ ᱯᱮ ᱦᱟᱛᱟᱣᱟ ᱚᱱᱟ ᱦᱤᱥᱟᱹᱵᱽ ᱜᱮ ᱱᱟᱜ ᱤᱧ ᱢᱮᱱᱮᱜᱼᱟ ᱢᱟᱲᱟᱝ ᱨᱮ ᱵᱚ ᱜᱟᱞᱢᱟᱨᱟᱣ ᱧᱚᱜ ᱠᱟᱜᱼᱟ ᱥᱮ ᱚᱱᱟᱜᱮ ᱴᱷᱤᱠᱚᱜᱼᱟ